ᱦᱮᱞᱳ ᱥᱮᱨ

ᱟᱹᱞᱤᱧ ᱫᱚ ᱚᱱᱟ ᱯᱮᱱ ᱠᱟᱨᱰ ᱯᱷᱚᱨᱢ ᱞᱤᱧ ᱡᱟᱢᱟ ᱞᱮᱫᱟ ᱚᱱᱟᱫᱚ ᱱᱤᱛᱳᱜ ᱦᱟᱹᱵᱤᱡ ᱵᱟᱝ ᱦᱮᱡᱞᱮᱱ ᱛᱟᱹᱞᱤᱧ ᱫᱚ ᱟᱭᱢᱟ ᱫᱤᱱ ᱦᱩᱭᱮᱱᱟ ᱯᱚᱪᱤᱥ ᱫᱤᱱ ᱦᱩᱭᱮᱱ ᱨᱮᱦᱚᱸ ᱱᱤᱛᱳᱜ ᱟᱹᱞᱤᱧᱟᱜ ᱯᱮᱱ ᱠᱟᱨᱰ ᱫᱚ ᱵᱟᱝ ᱥᱮᱴᱮᱨᱚᱜ ᱠᱟᱱ ᱛᱟᱹᱞᱤᱧᱟ ᱦᱳᱭ ᱛᱚ ᱚᱱᱟᱛᱮ ᱟᱹᱞᱤᱧᱟᱜ ᱯᱷᱚᱨᱢ ᱫᱚ ᱡᱚᱢᱟ ᱞᱮᱫᱟᱞᱤᱧ ᱚᱱᱟ ᱱᱟᱢᱵᱟᱨ ᱫᱚ ᱠᱟᱱ ᱛᱟᱹᱞᱤᱧᱟ ᱪᱟᱨᱥᱚ ᱟᱴᱛᱨᱤᱥ ᱟᱨ ᱟᱹᱞᱤᱧᱟᱜ ᱰᱮᱴ ᱚᱯᱷ ᱵᱟᱨᱛᱷ ᱫᱚ ᱠᱟᱱ ᱛᱟᱹᱞᱤᱧᱟ ᱵᱤᱥ ᱡᱩᱱ ᱩᱱᱤᱥᱥᱚ ᱩᱣᱟᱛᱛᱳᱨ ᱮᱱᱠᱷᱟᱱᱼᱢᱟ ᱟᱵᱮᱱ ᱱᱚᱣᱟ ᱧᱮᱞ ᱠᱟᱛᱮ ᱩᱥᱟᱨᱟᱛᱮ ᱟᱹᱞᱤᱧ ᱞᱟᱹᱭ ᱥᱚᱫᱚᱨ ᱟᱹᱞᱤᱧᱟᱵᱮᱱ ᱡᱮ ᱠᱤ ᱟᱵᱮᱱᱟᱜ ᱯᱮᱱ ᱠᱟᱨᱰ ᱵᱮᱱᱟᱣ ᱟᱠᱟᱱᱟ ᱥᱮ ᱵᱟᱝ ᱵᱮᱱᱟᱣ ᱟᱠᱟᱱᱟ ᱚᱱᱟᱜᱮ ᱟᱹᱞᱤᱧ ᱟᱵᱮᱱ ᱴᱷᱮᱱᱞᱤᱧ ᱠᱩᱠᱞᱤ ᱠᱟᱱᱟ